ᱡᱮᱠᱮᱴ ᱫᱚ ᱤᱧ ᱛᱚᱨᱚᱯ ᱥᱮᱫ ᱠᱷᱚᱱᱟᱜ ᱫᱚ ᱵᱟᱹᱲᱤᱡ ᱤᱧ ᱢᱚᱱᱮᱭᱟ ᱵᱟᱹᱲᱤᱡ ᱫᱚ ᱚᱱᱟ ᱠᱤᱱ ᱨᱮᱱᱟᱜ ᱠᱷᱩᱵᱽ ᱮᱠᱴᱟ ᱢᱟᱱᱮ ᱥᱩᱵᱤᱫᱟ ᱵᱟᱹᱧ ᱟᱹᱭᱠᱟᱹᱣᱟ ᱡᱮᱠᱮᱴ ᱫᱚ ᱮᱢᱱᱤ ᱨᱮᱜᱮ ᱜᱩᱴᱟᱹᱣ ᱠᱚᱡ ᱦᱚᱸ ᱢᱚᱴᱟ ᱦᱚᱸ ᱢᱚᱴᱟ ᱜᱮᱭᱟ ᱠᱟᱹᱴᱤᱡ ᱧᱚᱜ ᱡᱟᱭᱜᱟᱨᱮ ᱵᱟᱢ ᱵᱷᱚᱨᱟᱣ ᱫᱟᱲᱮᱜᱼᱟ ᱛᱟᱨᱯᱚᱨ ᱢᱤᱫᱴᱮᱱ ᱥᱟᱵ ᱵᱟᱲᱟ ᱦᱚᱸ ᱟᱹᱰᱤ ᱞᱟᱹᱴᱩ ᱯᱟᱨᱟ ᱛᱟᱯᱚᱨ ᱪᱮᱱᱠᱩᱡ ᱦᱚᱸ ᱵᱟᱹᱲᱤᱡ ᱞᱮᱱᱠᱷᱟᱱ ᱵᱟᱝ ᱯᱟᱞᱴᱟᱣ ᱜᱟᱱᱚᱜᱼᱟ ᱛᱟᱨᱯᱚᱨ ᱚᱱᱟ ᱠᱚ ᱥᱟᱯᱟ ᱵᱟᱲᱟ ᱦᱚᱸ ᱮᱠᱩ ᱚᱥᱩᱵᱤᱫᱟᱧᱚᱜ ᱜᱮᱭᱟ ᱨᱮᱱᱟᱜ ᱚᱱᱟ ᱵᱚᱰᱚᱡ ᱥᱳᱢᱳᱭ ᱨᱮᱱᱟᱜ ᱠᱷᱩᱵᱽ ᱡᱷᱟᱢᱮᱞᱟ ᱢᱮᱱᱟᱜᱼᱟ ᱛᱟᱯᱚᱨ ᱡᱩᱫᱤ ᱠᱚᱢ ᱧᱚᱜ ᱮ ᱥᱤᱛᱩᱝ ᱟ ᱡᱮᱫᱤᱱ ᱨᱮᱭᱟᱲ ᱫᱤᱱ ᱡᱩᱫᱤ ᱩᱥᱟᱹᱨᱟ ᱜᱮ ᱵᱟᱝ ᱨᱚᱦᱚᱲᱚᱜᱼᱟ ᱟᱨ ᱚᱱᱟ ᱛᱮ ᱡᱮᱠᱮᱴ ᱫᱚ ᱤᱧ ᱫᱚ ᱥᱩᱵᱤᱫᱟ ᱫᱚ ᱵᱟᱹᱧ ᱢᱚᱱᱮᱭᱟ ᱤᱧᱟᱹᱜ ᱢᱚᱱᱮ ᱛᱮᱫᱚ ᱵᱟᱹᱲᱤᱡ ᱜᱮᱧ ᱞᱟᱹᱭᱟ